ᱫᱷᱚᱨᱚᱢ ᱫᱚ ᱟᱭᱢᱟ ᱞᱮᱠᱟ ᱛᱮᱜᱮ ᱥᱟᱸᱜᱷᱟᱨᱮ ᱵᱟᱹᱲᱛᱤᱭᱟ ᱟᱨ ᱟᱹᱛᱩ ᱠᱚᱨᱮᱜ ᱦᱚᱸ ᱟᱹᱛᱩ ᱠᱚᱨᱮᱦᱚᱸ ᱫᱷᱚᱨᱚᱢ ᱥᱟᱸᱜᱷᱟᱹᱨᱤᱭᱟᱹ ᱠᱚ ᱛᱟᱦᱮᱱ ᱠᱷᱟᱱᱼᱢᱟ ᱟᱹᱰᱤᱜᱮ ᱱᱟᱯᱟᱭᱚᱜᱼᱟ ᱛᱳ ᱟᱭᱢᱟ ᱟᱨᱦᱚᱸ ᱟᱭᱢᱟ ᱚᱠᱚᱡ ᱛᱟᱦᱮᱱᱟ ᱛᱳ ᱱᱤᱛᱚᱜ ᱩᱭᱦᱟᱹᱨ ᱥᱮᱭ ᱨᱮᱠᱚᱢ ᱵᱟᱝ ᱦᱤᱡᱩᱜ ᱠᱟᱱᱟ ᱛᱳ ᱟᱨᱚ ᱟᱞᱮ ᱱᱤᱭᱟᱹ ᱠᱚᱨᱮᱦᱚᱸ ᱦᱩᱭᱩᱜᱼᱟ ᱡᱮᱢᱚᱱ ᱡᱟᱦᱮᱨ ᱛᱷᱟᱱ ᱢᱮᱱᱟᱜᱼᱟ ᱛᱳ ᱟᱞᱮ ᱱᱚᱸᱰᱮ ᱫᱚ ᱵᱟᱦᱟ ᱥᱚᱢᱚᱭ ᱡᱟᱦᱮᱨ ᱛᱷᱟᱱ ᱨᱮ ᱯᱩᱡᱟᱹ ᱠᱚ ᱦᱩᱭᱩᱜᱼᱟ ᱛᱳ ᱟᱹᱰᱤ ᱢᱟᱨᱟᱝ ᱛᱮᱜᱮ ᱦᱩᱭᱩᱜᱼᱟ ᱡᱟᱦᱟᱸ ᱫᱚ ᱦᱩᱭᱩᱜ ᱠᱟᱱᱟ ᱟᱹᱰᱤ ᱢᱟᱨᱟᱝ ᱛᱮᱜᱮ ᱦᱩᱭᱩᱜᱼᱟ ᱟᱨ ᱦᱚᱲ ᱠᱚᱦᱚᱸ ᱠᱚ ᱦᱤᱡᱩᱜᱼᱟ ᱟᱭᱢᱟ ᱫᱷᱚᱨᱚᱢ ᱥᱟᱸᱜᱷᱟᱨᱤᱭᱟᱹ ᱠᱚᱠᱚ ᱦᱤᱡᱩᱜᱼᱟ ᱟᱨᱠᱚ ᱧᱮᱞ ᱤᱫᱤᱭᱟ ᱥᱮ ᱵᱩᱡᱷᱟᱹᱣ ᱤᱫᱤᱭᱟᱠᱚ ᱪᱮᱫ ᱞᱮᱠᱟᱛᱮ ᱦᱩᱭᱩᱜ ᱠᱟᱱᱟ ᱟᱨ ᱛᱤᱥ ᱠᱷᱚᱱᱟᱜ ᱦᱩᱭᱩᱜᱚᱜ ᱟᱨ ᱟᱹᱰᱤ ᱢᱟᱨᱟᱝᱛᱮ ᱦᱩᱭᱩᱜᱼᱟ ᱟᱨ ᱡᱟᱛᱮ ᱦᱚᱲ ᱠᱚᱦᱚᱸ ᱠᱚ ᱵᱟᱲᱟᱭᱢᱟ ᱵᱩᱡᱷᱟᱹᱣ ᱫᱟᱲᱮᱭᱟᱜ ᱢᱟ ᱱᱤᱛ ᱱᱤᱛ ᱠᱚᱛᱮ ᱠᱚᱲᱟᱼᱠᱩᱲᱤ ᱦᱚᱸᱠᱚ ᱵᱩᱡᱷᱟᱹᱣ ᱫᱟᱲᱮᱭᱟᱜ ᱢᱟ ᱡᱮ ᱫᱷᱚᱨᱚᱢ ᱪᱮᱫ ᱡᱤᱱᱤᱥ ᱠᱟᱱᱟ ᱛᱳ ᱟᱹᱛᱩ ᱨᱮ ᱚᱱᱠᱟ ᱫᱷᱚᱨᱚᱢ ᱥᱟᱸᱜᱷᱟᱨᱤᱭᱟᱹ ᱠᱚ ᱛᱟᱦᱮᱱ ᱠᱷᱟᱡ ᱢᱟ ᱟᱹᱰᱤᱜᱮ ᱱᱟᱯᱟᱭᱚᱜᱼᱟ ᱛᱳ ᱟᱞᱮ ᱟᱹᱛᱩ ᱨᱮᱫᱚ ᱦᱮᱱᱟᱜ ᱠᱚᱜᱮᱭᱟ ᱚᱱᱟᱛᱮ ᱮᱸᱴᱠᱮᱴᱚᱬᱮ ᱠᱚ ᱵᱟᱝ ᱦᱩᱭ ᱵᱟᱲᱟᱜᱼᱟ ᱜᱳᱴᱟ ᱫᱚᱥᱚᱢ ᱠᱷᱚᱱ ᱦᱚᱲ ᱠᱚᱠᱚ ᱦᱤᱡᱩᱜᱼᱟ ᱱᱚᱝᱠᱟᱱ ᱴᱷᱟᱶ ᱠᱚᱫᱚ ᱢᱮᱱᱟᱜ ᱜᱮᱭᱟ ᱟᱭᱢᱟ ᱡᱟᱭᱜᱟ ᱨᱮ ᱢᱮᱱᱟᱜᱼᱟ ᱟᱭᱢᱟ ᱴᱚᱴᱷᱟᱜᱮ ᱢᱮᱱᱟᱜᱼᱟ ᱡᱮᱨᱚᱠᱚᱢ ᱦᱩᱭᱩᱜ ᱠᱟᱱᱟ ᱞᱩᱜᱩᱼᱵᱩᱨᱩ ᱟᱵᱚ ᱫᱤᱥᱚᱢ ᱨᱮᱱᱟᱜ ᱫᱚ ᱢᱟᱨᱟᱝ ᱟᱵᱚ ᱥᱟᱱᱛᱟᱲ ᱦᱚᱯᱚᱱᱟᱜ ᱫᱷᱚᱨᱚᱢ ᱴᱚᱴᱷᱟ ᱠᱟᱱᱟ ᱛᱳ ᱞᱩᱜᱩᱼᱵᱩᱨᱩ ᱦᱚᱸ ᱥᱮᱱ ᱦᱩᱭ ᱠᱟᱱ ᱜᱮᱭᱟ ᱟᱨ ᱚᱸᱰᱮᱦᱚᱸ ᱟᱹᱰᱤ ᱱᱟᱯᱟᱭ ᱛᱮᱜᱮ ᱫᱷᱚᱨᱚᱢ ᱨᱮᱱᱟᱜ ᱠᱚ ᱥᱟᱸᱜᱷᱟᱨ ᱯᱟᱹᱛᱭᱟᱹᱣ ᱫᱚ ᱱᱚᱣᱟ ᱫᱷᱚᱨᱚᱢ ᱥᱟᱸᱜᱷᱟᱨᱤᱭᱟᱹ ᱠᱚ ᱢᱮᱱᱟᱜ ᱠᱚᱣᱟ ᱛᱳ ᱚᱱᱟ ᱡᱚᱛᱚ ᱦᱚᱲ ᱚᱸᱰᱮ ᱠᱚ ᱪᱟᱞᱟᱜ ᱢᱟ ᱟᱨ ᱠᱚ ᱧᱮᱞ ᱟᱹᱜᱩᱭᱼᱢᱟ ᱛᱳ ᱢᱟᱨᱟᱝ ᱫᱷᱚᱨᱚᱢ ᱫᱷᱚᱨᱚᱢ ᱴᱚᱴᱷᱟ ᱠᱟᱱᱟ ᱚᱱᱟ ᱟᱨ ᱡᱚᱛᱚ ᱦᱚᱲ ᱢᱮᱛᱟ ᱠᱚ ᱦᱩᱭᱩᱜᱼᱟ ᱪᱟᱞᱟᱜ ᱟᱨ ᱡᱟᱛᱮ ᱠᱚ ᱪᱟᱞᱟᱜ ᱢᱟ ᱚᱸᱰᱮ ᱟᱨ ᱫᱷᱚᱨᱚᱢ ᱵᱟᱨᱮ ᱛᱮᱠᱚ ᱵᱟᱲᱟᱭ ᱢᱟ ᱟᱨ ᱡᱚᱛᱚ ᱦᱚᱲ ᱠᱚ ᱦᱟᱢᱮᱴ ᱢᱟ ᱚᱱᱟ ᱨᱮᱱᱟᱜ ᱜᱮ